ᱟᱵᱚᱣᱟᱜ ᱥᱮᱨᱚᱣᱟ ᱨᱮᱫᱚ ᱜᱩᱨᱤᱡ ᱫᱚ ᱡᱟᱱᱟᱢ ᱠᱷᱚᱱ ᱜᱩᱡᱩᱜ ᱫᱷᱟᱹᱵᱤᱡ ᱜᱮ ᱪᱚᱞ ᱢᱮᱱᱟᱜ ᱛᱟᱵᱚᱱᱟ ᱜᱩᱨᱤᱡ ᱫᱚ ᱦᱩᱭᱩᱜ ᱠᱟᱱ ᱛᱟᱵᱚᱱᱟ ᱟᱵᱚᱣᱟᱜ ᱥᱩᱫᱽᱫᱷᱚ ᱡᱤᱱᱤᱥ ᱠᱟᱱᱟ ᱥᱩᱫᱽᱫᱷᱚ ᱠᱷᱟᱹᱛᱤᱨ ᱛᱮᱜᱮ ᱫᱤᱱᱟᱹᱢ ᱥᱮᱛᱟᱜ ᱵᱮᱲᱟ ᱥᱟᱱᱟᱢ ᱠᱚᱣᱟ ᱚᱲᱟᱜ ᱨᱮᱜᱮ ᱜᱩᱨᱤᱡ ᱛᱮᱵᱚᱱ ᱢᱟᱱᱰᱩᱞᱤᱭᱟ ᱜᱩᱨᱤᱡ ᱛᱮ ᱢᱟᱱᱰᱩᱞᱤ ᱨᱮᱱᱟᱜ ᱱᱚᱣᱟ ᱜᱮ ᱚᱡᱮ ᱡᱟᱦᱟᱸᱭ ᱨᱳᱜᱽ ᱵᱤᱜᱷᱤᱱ ᱡᱩᱫᱤ ᱮ ᱛᱟᱦᱮᱱᱟ ᱥᱮ ᱡᱤᱵᱟᱱᱩ ᱠᱚ ᱛᱟᱦᱮᱱᱟ ᱮᱱᱠᱷᱟᱱ ᱫᱚ ᱩᱱᱠᱩ ᱠᱚ ᱵᱟᱠᱚ ᱵᱚᱞᱚ ᱫᱟᱲᱮᱭᱟᱜᱼᱟ ᱚᱱᱟ ᱠᱷᱟᱹᱛᱤᱨ ᱛᱮᱜᱮ ᱫᱤᱱᱟᱹᱢ ᱥᱮᱛᱟᱜ ᱵᱮᱲᱟ ᱜᱩᱨᱤᱡ ᱟᱛᱮᱜ ᱢᱟᱱᱰᱩᱞᱤ ᱠᱟᱛᱮ ᱜᱮ ᱟᱵᱚᱣᱟᱜ ᱡᱤᱭᱚᱱ ᱨᱮᱭᱟᱜ ᱪᱮ ᱫᱤᱱᱟᱹᱢ ᱠᱷᱟᱱᱰᱟᱣ ᱚᱠᱛᱚ ᱫᱚᱵᱚᱱ ᱮᱦᱚᱵᱟ